ᱦᱮᱸ ᱦᱮᱞᱳ ᱡᱮ ᱤᱧᱤᱧ ᱚᱰᱟᱨᱟᱫ ᱢᱮ ᱛᱟᱦᱮᱱᱟ ᱪᱩᱲᱤ ᱢᱟᱞᱟ ᱠᱚ ᱚᱱᱟᱠᱚ ᱠᱤᱢ ᱟᱹᱜᱩᱣ ᱠᱟᱫᱟ ᱵᱟᱛᱤᱞᱠᱟᱱ ᱫᱚ ᱢᱟᱥᱮ ᱵᱟᱧ ᱧᱟᱢ ᱠᱟᱫᱟ ᱚᱱᱟ ᱠᱚ ᱟᱵᱟᱨ ᱢᱟᱱᱮ ᱢᱟᱱᱮ ᱟᱜᱩ ᱨᱮᱱᱟᱜ ᱟᱢ ᱪᱮᱥᱴᱟᱭᱢᱮ ᱟᱨᱪᱮᱜ ᱪᱚᱝ ᱢᱟᱱᱮ ᱪᱮᱥᱴᱟ ᱵᱚᱞᱛᱮ ᱫᱚ ᱦᱩᱭᱩᱜ ᱠᱟᱱᱟ ᱢᱟᱱᱮ ᱵᱟᱛᱤᱞᱟᱠᱟᱱ ᱛᱤᱧᱟ ᱚᱱᱟ ᱠᱚ ᱪᱩᱲᱤᱢᱟᱞᱟ ᱠᱚ ᱵᱟᱧ ᱧᱟᱢ ᱠᱟᱫᱟ ᱥᱮ ᱟᱜᱩᱣ ᱠᱟᱫᱟᱢ ᱥᱮᱵᱟᱢ ᱟᱹᱜᱩᱣ ᱠᱟᱫᱟ ᱚᱱᱟ ᱠᱚ ᱟᱨᱚ ᱢᱟᱱᱮ ᱟᱹᱜᱩᱣᱟᱹᱧ ᱢᱮ ᱤᱧᱤᱧ ᱦᱟᱛᱟᱣᱟ ᱟᱨ ᱪᱮᱜᱪᱚᱝ ᱦᱟᱛᱟᱣᱟᱹᱧ